ᱟᱵᱚᱣᱟᱜ ᱫᱳᱭᱱᱚᱱᱫᱤᱱ ᱡᱤᱵᱚᱱ ᱨᱮ ᱡᱮᱢᱚᱱ ᱡᱚᱢ ᱫᱚᱨᱠᱟᱨ ᱛᱮᱢᱚᱱᱮ ᱫᱚᱨᱠᱟᱨ ᱥᱟᱝᱥᱠᱨᱤᱛᱤᱠ ᱵᱤᱱᱳᱫᱚᱱ ᱦᱚᱸ ᱡᱮᱦᱮᱛᱩ ᱱᱤᱛᱚᱜ ᱡᱚᱛᱚ ᱦᱚᱲ ᱵᱚᱱ ᱧᱮᱞᱫᱟ ᱡᱚᱛᱚ ᱚᱲᱟᱜ ᱚᱲᱟᱜ ᱨᱮᱜᱮ ᱦᱳᱭ ᱴᱤ ᱵᱷᱤ ᱱᱚᱭ ᱢᱳᱵᱟᱭᱤᱞ ᱡᱟᱦᱟᱸ ᱨᱮᱜᱮ ᱠᱷᱚᱵᱚᱨ ᱵᱚᱱ ᱧᱮᱞᱫᱟ ᱫᱤᱥᱚᱢ ᱨᱮᱱᱟᱜ ᱚᱠᱟᱨᱮ ᱪᱮᱫ ᱪᱟᱞᱟᱜ ᱠᱟᱱᱟ ᱥᱮ ᱵᱟᱹᱲᱤᱡ ᱠᱷᱚᱵᱚᱨ ᱥᱮ ᱢᱚᱡᱽ ᱠᱷᱚᱵᱚᱨ ᱡᱚᱛᱚ ᱜᱮᱵᱚᱱ ᱟᱸᱡᱚᱢ ᱧᱟᱢ ᱮᱫᱟ ᱯᱟᱲᱟ ᱯᱨᱚᱛᱤᱵᱮᱥᱤ ᱨᱮᱱᱟᱜ ᱠᱷᱚᱵᱚᱨ ᱦᱚᱭᱛᱚ ᱵᱟᱵᱚᱱ ᱵᱩᱡᱷᱟᱹᱣ ᱧᱟᱢ ᱮᱫᱟ ᱩᱱᱟᱹᱜ ᱜᱟᱱ ᱡᱚᱛᱚ ᱴᱤ ᱵᱷᱤ ᱨᱮᱜᱮ ᱵᱚᱱ ᱧᱮᱞ ᱫᱟᱲᱮᱭᱟᱜ ᱠᱟᱱᱟ ᱚᱠᱟᱨᱮ ᱦᱟᱸᱰᱮ ᱪᱮᱫ ᱦᱩᱭᱱᱟ ᱥᱮ ᱱᱚᱰᱮ ᱡᱟᱦᱟᱱᱟᱜ ᱦᱩᱭᱩᱜ ᱞᱟᱹᱜᱤᱫ ᱱᱚᱜᱼᱚᱭ ᱟᱵᱚᱦᱟᱣᱟ ᱨᱮᱱᱟᱜ ᱠᱷᱚᱵᱚᱨ ᱫᱟᱜᱟᱭ ᱥᱮ ᱪᱤᱠᱟᱹᱭᱟᱭ ᱥᱮ ᱦᱚᱭ ᱫᱟᱜᱟᱭ ᱯᱮᱯᱟᱨ ᱨᱮᱦᱚᱸ ᱯᱮᱯᱟᱨ ᱡᱩᱫᱤᱵᱚᱱ ᱧᱮᱞ ᱠᱷᱟᱱ ᱯᱮᱯᱟᱨ ᱨᱮᱦᱚᱸ ᱫᱳᱭᱱᱚᱱᱫᱤᱱ ᱡᱤᱵᱚᱱ ᱨᱮᱭᱟᱜ ᱫᱤᱱᱟᱹᱢ ᱫᱤᱱ ᱨᱮᱭᱟᱜ ᱠᱷᱚᱵᱚᱨ ᱧᱟᱢᱚᱜ ᱠᱟᱱᱟ ᱛᱮᱦᱤᱧ ᱦᱟᱱᱟ ᱡᱤᱱᱤᱥ ᱨᱮᱭᱟᱜ ᱫᱟᱢ ᱪᱮᱫ ᱞᱮᱠᱟ ᱥᱮ ᱱᱚᱣᱟ ᱡᱤᱱᱤᱥ ᱨᱮᱭᱟᱜ ᱦᱟᱱᱟ ᱪᱮᱫ ᱞᱮᱠᱟ ᱡᱚᱛᱚ ᱠᱷᱚᱵᱚᱨ ᱜᱮ ᱟᱵᱚ ᱴᱤᱵᱷᱤ ᱫᱟᱨᱟᱭ ᱥᱮ ᱠᱷᱚᱵᱚᱨ ᱯᱮᱯᱟᱨ ᱫᱟᱨᱟᱭ ᱫᱚ ᱫᱳᱭᱱᱚᱱᱫᱤᱱ ᱡᱤᱵᱚᱱ ᱨᱮᱵᱚᱱ ᱧᱟᱢ ᱮᱫᱟ ᱡᱟᱨ ᱠᱟᱨᱚᱱᱟᱜ ᱛᱮ ᱡᱚᱛᱚ ᱠᱷᱚᱵᱚᱨ ᱵᱚᱱ ᱫᱚᱦᱚ ᱫᱟᱲᱮᱭᱟᱜ ᱠᱟᱱᱟ ᱥᱮ ᱵᱩᱡᱷᱟᱹᱣ ᱫᱟᱲᱮᱭᱟᱜ ᱠᱟᱱᱟᱵᱚᱱ ᱱᱚᱣᱟ ᱯᱚᱨ ᱪᱮᱫ ᱪᱤᱠᱟᱹᱭ ᱦᱩᱭᱩᱜ ᱛᱟᱵᱚᱱᱟ ᱥᱮ ᱵᱟᱝ ᱪᱤᱠᱟᱹᱭ ᱦᱩᱭᱩᱜ ᱛᱟᱵᱳᱱᱟ ᱵᱟᱹᱲᱤᱡ ᱠᱷᱚᱵᱚᱨ ᱥᱮ ᱢᱚᱡᱽ ᱠᱷᱚᱵᱚᱨ ᱥᱮ ᱟᱱᱚᱱᱫᱚ ᱨᱮᱱᱟᱜ ᱠᱷᱚᱵᱚᱨ ᱠᱟᱱᱟ ᱥᱮ ᱫᱩᱠ ᱨᱮᱱᱟᱜ ᱥᱮ ᱥᱩᱠ ᱨᱮᱱᱟᱜ ᱡᱟᱦᱟᱱ ᱠᱷᱚᱵᱚᱨ ᱜᱮ ᱵᱟᱰᱟᱭ ᱧᱟᱢᱚᱜ ᱠᱟᱱᱟ ᱥᱚᱪᱮᱛᱚᱱ ᱵᱚᱱ ᱛᱟᱦᱮᱱ ᱠᱟᱱᱟ ᱟᱨ ᱡᱟᱦᱟᱸᱴᱟᱜ ᱢᱚᱵᱷᱤ ᱨᱮᱱᱟᱜ ᱵᱮᱯᱟᱨ ᱠᱟᱱᱟ ᱤᱧ ᱧᱮᱞ ᱞᱮᱫᱟ ᱦᱚᱞᱤᱭᱩᱰ ᱨᱮᱭᱟᱜ ᱢᱚᱵᱷᱤ ᱠᱷᱨᱤᱥᱴᱳᱯᱷᱟᱨ ᱱᱚᱞᱟᱱ ᱡᱟᱦᱟᱸᱭ ᱫᱚ ᱰᱟᱭᱨᱮᱠᱴᱚᱨᱮ ᱛᱟᱦᱮᱸ ᱠᱟᱱ ᱢᱩᱵᱷᱤ ᱨᱮᱱᱟᱜ ᱱᱟᱢ ᱫᱚ ᱦᱩᱭᱩᱜ ᱠᱟᱱᱟ ᱳᱯᱮᱱ ᱦᱟᱭᱢᱟᱨ ᱡᱮᱴᱟ ᱵᱤᱜᱽᱜᱟᱱ ᱱᱤᱭᱮ ᱢᱩᱵᱷᱤ ᱟᱹᱰᱤ ᱢᱚᱡᱽ ᱢᱩᱵᱷᱤ ᱠᱟᱱᱟ ᱚᱵᱚᱥᱥᱳᱭ ᱡᱚᱛᱚ ᱦᱚᱲᱯᱮ ᱧᱮᱞᱼᱟ